ᱠᱷᱤᱞᱳᱰ ᱫᱤᱠᱫᱤᱭᱮ ᱜᱮ ᱟᱵᱚ ᱦᱚᱲ ᱦᱚᱯᱚᱱ ᱫᱚ ᱢᱟᱱᱚᱥᱤᱠ ᱥᱮ ᱥᱟᱨᱤᱨᱤᱠ ᱫᱤᱭᱮᱫᱚ ᱟᱹᱰᱤ ᱢᱚᱸᱡᱽ ᱱᱟᱯᱟᱭ ᱵᱚ ᱛᱟᱦᱮᱱᱟ ᱟᱨ ᱱᱤᱭᱟᱹ ᱠᱷᱤᱞᱳᱰ ᱵᱟᱠᱷᱨᱟ ᱛᱮᱜᱮ ᱜᱚᱴᱟ ᱫᱤᱥᱚᱢ ᱡᱩᱫᱤᱢ ᱯᱟᱥᱱᱟᱣ ᱠᱮᱫᱟ ᱢᱮᱱᱠᱷᱟᱱ ᱟᱹᱫᱤᱵᱟᱹᱥᱤᱠᱚ ᱛᱷᱚᱲᱟ ᱠᱷᱤᱞᱳᱰ ᱨᱮ ᱥᱚᱪᱮᱛᱚᱱ ᱠᱚ ᱦᱩᱭᱩᱜᱼᱟ ᱟᱨ ᱥᱚᱨᱠᱟᱨ ᱛᱚᱨᱚᱯ ᱠᱷᱚᱱᱟᱜ ᱦᱚᱸ ᱟᱹᱰᱤ ᱟᱹᱫᱤᱵᱟᱥᱟᱹ ᱡᱟᱦᱟᱸ ᱠᱚᱨᱮ ᱦᱮᱱᱟᱜ ᱠᱚᱣᱟ ᱚᱱᱟᱠᱚᱨᱮ ᱥᱠᱩᱞ ᱠᱚᱞᱮᱡᱽ ᱨᱮ ᱥᱮ ᱮᱠᱟᱰᱮᱢᱤ ᱠᱚ ᱠᱷᱩᱞᱟᱹᱣ ᱞᱮᱠᱷᱟᱱ ᱠᱷᱤᱞᱳᱰ ᱨᱮᱭᱟᱜ ᱛᱚᱢᱮᱨᱮᱝ ᱟᱹᱰᱤᱢᱟᱨᱟᱝ ᱞᱟᱦᱟᱱᱛᱤ ᱦᱩᱭ ᱫᱟᱲᱮᱭᱟᱜᱼᱟ